ᱦᱮᱸ ᱦᱟ ᱠᱩ ᱥᱟᱵ ᱤᱧ ᱪᱟᱞᱟᱣ ᱵᱟᱲᱟᱣ ᱟᱠᱟᱱ ᱜᱮᱭᱟ ᱟᱨ ᱥᱤᱥᱤᱧ ᱦᱟ ᱠᱩ ᱦᱚᱧ ᱥᱟᱵ ᱵᱟᱲᱟ ᱟᱠᱟᱫ ᱠᱩᱜᱮᱭᱟ ᱥᱤᱥᱤᱧ ᱦᱟ ᱠᱩ ᱥᱟᱵ ᱥᱚᱢᱚᱭ ᱫᱚ ᱟᱹᱰᱤ ᱟᱴᱠᱩ ᱛᱩᱛᱩᱲᱟ ᱟᱨ ᱛᱤᱠᱩ ᱯᱷᱩᱞᱟᱹᱜᱼᱟ ᱟᱨ ᱥᱤᱥᱤᱧ ᱦᱟᱠᱩ ᱠᱩ ᱛᱩᱲ ᱞᱟᱢᱠᱷᱟᱱ ᱫᱚ ᱨᱟᱱᱠᱩ ᱞᱟᱜᱟᱣ ᱦᱩᱭᱩᱜᱼᱟ ᱥᱟᱠᱟᱢ ᱠᱩᱡ ᱜᱩᱨᱤᱡᱽ ᱠᱩᱡ ᱟᱨ ᱵᱟᱠᱷᱟᱱ ᱫᱚ ᱨᱮᱭᱟᱲ ᱫᱟᱜ ᱨᱮ ᱛᱤᱠᱩ ᱪᱟᱰᱩᱠᱟᱜ ᱦᱩᱭᱩᱜᱼᱟ ᱡᱟᱛᱮ ᱚᱱᱟ ᱡᱟᱞ ᱡᱟᱞᱟᱜ ᱪᱟᱵᱟᱜ ᱞᱟᱹᱜᱤᱫ ᱟᱨ ᱦᱟᱠᱩ ᱥᱟᱵ ᱫᱚᱧ ᱨᱤᱭᱟᱹᱣ ᱵᱟᱲᱟ ᱟᱠᱟᱫᱠᱩ ᱜᱮᱭᱟ ᱦᱟᱹᱠᱩ ᱥᱟᱵ ᱫᱚ ᱟᱹᱰᱤ ᱨᱟᱹᱥᱠᱟᱹ ᱜᱤᱧ ᱟᱹᱭᱠᱟᱹᱣᱟ ᱟᱨ ᱟᱭᱢᱟᱜᱟᱱ ᱦᱚᱲᱞᱮ ᱪᱟᱞᱟᱜ ᱠᱟᱱ ᱛᱟᱦᱮᱱᱟ ᱦᱟᱠᱩ ᱥᱟᱵ ᱦᱟᱹᱠᱩ ᱥᱟᱵ ᱨᱮᱦᱚᱸ ᱟᱹᱰᱤ ᱢᱚᱪᱞᱮ ᱥᱮᱨᱮᱧᱮᱫ ᱠᱟᱱᱛᱟᱦᱮᱸᱜᱼᱟ ᱢᱚᱪᱜᱮᱞᱮ ᱜᱚᱡᱮᱫ ᱠᱩ ᱛᱟᱦᱮᱸᱜᱼᱟ ᱟᱨᱠᱩ ᱥᱮᱨᱮᱧᱮᱫ ᱠᱟᱱ ᱛᱟᱦᱮᱸᱫ ᱜᱮᱭᱟ ᱟᱹᱰᱤ ᱟᱸᱴᱜᱤ ᱟᱹᱰᱤ ᱢᱚᱡᱽ ᱢᱚᱪᱟᱜ